ᱤᱱᱴᱟᱨᱱᱮᱴ ᱥᱟᱶᱛᱮ ᱱᱤᱛᱚᱜ ᱫᱚ ᱚᱞ ᱪᱤᱠᱤ ᱥᱟᱱᱛᱟᱲᱤ ᱯᱟᱹᱨᱥᱤ ᱦᱚᱸ ᱢᱳᱵᱟᱭᱤᱞ ᱢᱟᱫᱽᱫᱷᱚᱢ ᱛᱮ ᱟᱹᱰᱤ ᱱᱟᱣᱟ ᱴᱮᱠᱱᱳᱞᱚᱡᱤ ᱤᱭᱟᱹᱛᱮ ᱜᱳᱴᱟ ᱫᱤᱥᱚᱢ ᱯᱟᱥᱱᱟᱣ ᱠᱟᱱᱟ ᱱᱚᱣᱟ ᱤᱱᱴᱟᱨᱱᱮᱴ ᱯᱟᱹᱨᱥᱤ ᱞᱮᱠᱟ ᱟᱵᱚᱣᱟᱜ ᱚᱞ ᱪᱤᱠᱤ ᱤᱭᱟᱹ ᱦᱚᱨᱚᱯᱷ ᱦᱚᱸ ᱟᱹᱨᱩ ᱯᱷᱮᱨᱟᱣ ᱟᱠᱟᱱᱟ ᱟᱨ ᱟᱵᱚ ᱦᱚᱸ ᱱᱚᱣᱟ ᱵᱳᱭᱨᱮ ᱛᱚᱞ ᱫᱚᱦᱚ ᱠᱟᱫᱟ ᱵᱚᱱ ᱫᱤᱥᱚᱢ ᱫᱤᱥᱚᱢ ᱦᱚᱲ ᱠᱚ ᱧᱮᱞ ᱫᱟ ᱯᱟᱲᱦᱟᱣ ᱫᱟᱠᱚ ᱯᱟᱹᱨᱥᱤ ᱨᱮᱭᱟᱜ ᱵᱮᱵᱚᱦᱟᱨ ᱦᱚᱸ ᱵᱟᱹᱲᱛᱤ ᱥᱮᱱ ᱠᱟᱱᱟ ᱱᱤᱭᱟᱹ ᱠᱚᱜᱮ ᱟᱵᱚ ᱤᱱᱴᱟᱨᱱᱮᱴ ᱨᱮᱭᱟᱜ ᱠᱟᱹᱢᱤ ᱦᱚᱨᱟᱭ ᱠᱟᱹᱢᱤᱦᱚᱨᱟ ᱞᱟᱦᱟ ᱟᱠᱟᱱᱟ